ᱤᱧᱟᱹᱜ ᱠᱩᱥᱤᱭᱟᱱ ᱨᱤᱛᱩ ᱫᱚ ᱠᱟᱱᱟ ᱥᱤᱛᱠᱟᱞ ᱥᱤᱛᱠᱟᱞ ᱫᱚ ᱱᱚᱣᱟ ᱛᱤᱧ ᱠᱩᱥᱤᱭᱟᱜᱼᱟ ᱥᱤᱛᱠᱟᱞ ᱫᱚ ᱱᱟᱱᱟ ᱦᱩᱱᱟᱹᱨ ᱡᱚᱢᱟᱜ ᱠᱚ ᱧᱟᱢᱚᱜᱼᱟ ᱥᱚᱵᱡᱤ ᱠᱚ ᱟᱹᱰᱤ ᱩᱛᱟᱹᱨ ᱥᱚᱵᱡᱤ ᱧᱟᱢᱚᱜᱼᱟ ᱡᱮᱢᱚᱱ ᱠᱚᱯᱤ ᱟᱞᱩ ᱵᱮᱸᱜᱟᱲ ᱮᱢᱟᱱ ᱛᱮᱭᱟᱜ ᱥᱚᱵᱡᱤ ᱯᱟᱞᱚᱝ ᱪᱮᱫ ᱮᱢ ᱢᱮᱱᱟ ᱮᱢᱟᱱ ᱛᱮᱭᱟᱜ ᱥᱚᱵᱡᱤ ᱧᱟᱢᱚᱜᱼᱟ ᱟᱹᱰᱤ ᱢᱚᱸᱡ ᱢᱚᱸᱡ ᱥᱚᱵᱡᱤ ᱧᱟᱢᱚᱜᱼᱟ ᱟᱨ ᱡᱟᱜᱮᱢ ᱡᱚᱢᱟ ᱢᱚᱸᱡᱛᱮ ᱦᱟᱡᱚᱢᱚᱜᱼᱟ ᱡᱟᱸᱦᱟ ᱛᱮᱜᱮᱢ ᱢᱚᱱᱮᱭᱟ ᱪᱟᱞᱟᱜ ᱠᱩᱥᱤ ᱨᱟᱹᱥᱠᱟᱹ ᱛᱮᱢ ᱪᱟᱞᱟᱣ ᱫᱟᱲᱮᱭᱟᱜᱼᱟ ᱡᱟᱸᱦᱟᱱ ᱮᱥᱮᱫᱟᱜ ᱢᱩᱥᱠᱤᱞᱟᱜ ᱜᱮ ᱵᱟᱹᱱᱩᱜᱼᱟ ᱠᱩᱥᱤ ᱨᱟᱹᱥᱠᱟᱹᱛᱮ ᱪᱟᱞᱟᱜ ᱢᱮ ᱨᱟᱵᱟᱝ ᱠᱟᱱᱟ ᱡᱟᱦᱟ ᱠᱚᱛᱮ ᱩᱭᱩ ᱯᱚᱴᱚᱢ ᱠᱚᱜ ᱢᱮ ᱥᱳᱭᱮᱴᱟᱨ ᱠᱚ ᱦᱚᱨᱚᱜ ᱠᱟᱜ ᱟᱢ ᱡᱮᱠᱮᱴ ᱠᱚ ᱦᱚᱨᱚᱜ ᱠᱟᱜ ᱟᱢ ᱟᱨ ᱫᱤᱵᱵᱤ ᱪᱟᱞᱟᱜ ᱢᱮ ᱚᱱᱟᱛᱮ ᱚᱱᱟᱛᱮ ᱥᱤᱛᱠᱟᱞ ᱫᱚ ᱟᱹᱰᱤ ᱟᱸᱴᱤᱧ ᱠᱩᱥᱤᱭᱟᱜᱼᱟ ᱟᱹᱰᱤ ᱧᱩᱛᱩᱢᱟᱱᱟᱜ ᱠᱟᱞ ᱠᱟᱞ ᱠᱟᱱᱟ ᱥᱤᱛᱠᱟᱞ ᱫᱚ ᱠᱟᱱᱟ ᱪᱮᱫ ᱞᱮᱠᱟ ᱱᱟᱱᱟ ᱦᱩᱱᱟᱹᱨ ᱟᱱᱟᱡ ᱠᱚ ᱩᱱ ᱥᱚᱢᱚᱭ ᱫᱚ ᱨᱟᱠᱟᱵᱚᱜᱼᱟ ᱟᱫᱚ ᱚᱲᱟᱜᱛᱮᱢ ᱟᱹᱜᱩ ᱞᱮᱠᱷᱟᱱ ᱨᱟᱹᱥᱠᱟᱹᱢ ᱟᱭᱠᱟᱹᱣ ᱟᱥᱮ ᱵᱟᱝ ᱡᱮᱢᱚᱱ ᱥᱤᱛᱠᱟᱞ ᱞᱮ ᱟᱹᱜᱩᱭᱟ ᱦᱩᱲᱩ ᱠᱚ ᱨᱟᱠᱟᱵᱚᱜᱼᱟ ᱦᱩᱲᱩ ᱠᱚ ᱵᱤᱞᱤ ᱠᱚᱜᱼᱟ ᱢᱟᱴᱷᱨᱮ ᱟᱨ ᱜᱮᱛ ᱟᱹᱜᱩᱭᱟᱞᱮ ᱥᱟᱸᱜᱟᱲ ᱟᱹᱜᱩᱭᱟᱞᱮ ᱟᱫᱚ ᱟᱹᱰᱤ ᱨᱟᱹᱥᱠᱟᱹ ᱟᱹᱭᱠᱟᱹᱜᱼᱟ ᱡᱟᱛᱮ ᱥᱟᱨᱟᱵᱚᱪᱷᱚᱨ ᱨᱮᱭᱟᱜ ᱟᱨᱡᱟᱣᱟᱱ ᱡᱳᱜᱟᱲ ᱠᱮᱫᱟ ᱡᱚᱢᱟᱜ ᱧᱩᱣᱟᱜ ᱞᱮ ᱡᱳᱜᱟᱲ ᱠᱮᱫᱟ ᱟᱨ ᱡᱚᱢᱟᱜ ᱧᱩᱣᱟᱜ ᱫᱚ ᱠᱟᱱᱟ ᱡᱚᱢᱟᱜ ᱡᱚᱫᱤ ᱵᱟᱢ ᱡᱳᱜᱟᱲ ᱫᱟᱲᱮᱭᱟᱜᱼᱟ ᱛᱟᱦᱞᱮ ᱥᱟᱨᱟ ᱵᱚᱪᱷᱚᱨ ᱫᱩᱠ ᱜᱮ ᱯᱟᱨᱚᱢᱚᱜᱼᱟ ᱚᱱᱟᱛᱮ ᱥᱤᱛᱠᱟᱞ ᱫᱚ ᱟᱹᱰᱤ ᱟᱸᱴᱤᱧ ᱠᱩᱥᱤᱭᱟᱜᱼᱟ